ᱦᱚᱸ ᱟᱵᱚ ᱟᱛᱳ ᱴᱚᱞᱟ ᱨᱮᱦᱚᱸ ᱮᱱᱮᱡ ᱥᱮᱨᱮᱧ ᱥᱮᱨᱣᱟ ᱟᱨ ᱮᱱᱮᱡ ᱨᱮᱭᱟᱜ ᱫᱚ ᱨᱟᱠᱷᱟ ᱫᱚᱦᱚ ᱟᱹᱰᱤ ᱞᱟᱹᱠᱛᱤᱭᱟᱱ ᱠᱟᱱ ᱜᱮᱭᱟ ᱟᱨ ᱡᱩᱫᱤ ᱟᱵᱚ ᱫᱚ ᱢᱤᱫᱴᱟᱝ ᱥᱟᱱᱛᱟᱲ ᱦᱚᱯᱚᱱ ᱠᱟᱱᱟ ᱵᱚᱱ ᱟᱵᱚ ᱡᱩᱫᱤ ᱮᱱᱮᱡ ᱥᱮᱨᱮᱧ ᱛᱟᱵᱚᱱ ᱵᱟᱝ ᱛᱟᱦᱮᱱᱟ ᱮᱱᱠᱷᱟᱱ ᱟᱵᱚᱣᱟᱜ ᱪᱤᱱᱦᱟᱹᱣ ᱢᱤᱫᱴᱟᱹᱝ ᱪᱤᱠᱟᱹᱛᱮ ᱛᱟᱦᱮᱱᱟ ᱟᱵᱚ ᱥᱟᱱᱛᱟᱲ ᱦᱚᱯᱚᱱ ᱠᱟᱱᱟ ᱵᱚᱱ ᱟᱵᱚ ᱫᱚ ᱢᱤᱫᱴᱟᱝ ᱮᱱᱮᱡ ᱥᱮᱨᱮᱧ ᱡᱟᱦᱟᱸ ᱞᱮᱠᱟ ᱵᱟᱦᱟ ᱠᱚ ᱦᱩᱭᱱᱟ ᱵᱟᱦᱟ ᱨᱮᱫᱚ ᱵᱟᱦᱟ ᱯᱩᱥ ᱵᱚᱸᱜᱟ ᱠᱚᱨᱮ ᱱᱡᱟᱦᱟᱸ ᱞᱮᱠᱟ ᱟᱵᱚᱣᱟᱜ ᱤᱱᱟᱹ ᱠᱚ ᱡᱟᱦᱟᱸ ᱞᱮᱠᱟ ᱜᱟᱹᱲᱤ ᱟᱥᱮᱱ ᱚᱱᱟ ᱠᱚᱦᱚᱸ ᱮᱱᱮᱡ ᱦᱩᱭᱩᱜᱼᱟ ᱚᱱᱟ ᱠᱚᱦᱚᱸ ᱡᱩᱫᱤ ᱵᱟᱝ ᱮᱱᱮᱡ ᱟᱢ ᱤᱱᱟᱹᱠᱷᱟᱱ ᱟᱢᱟᱜ ᱢᱟᱱᱮ ᱡᱟᱹᱛᱤ ᱠᱷᱚᱱᱮᱢ ᱟᱫᱚᱜᱼᱟ ᱟᱨ ᱟᱜᱚᱨ ᱱᱚᱣᱟ ᱫᱷᱟᱹᱨᱛᱤ ᱨᱮ ᱢᱟᱱᱮ ᱥᱟᱱᱛᱟᱲ ᱥᱚᱢᱟᱡᱽ ᱨᱮᱢ ᱡᱚᱱᱢᱚ ᱠᱟᱱᱟ ᱤᱱᱟᱹᱠᱷᱟᱱ ᱟᱢᱟᱜ ᱮᱱᱮᱡ ᱥᱮᱨᱮᱧ ᱞᱟᱭᱼᱞᱟᱠᱪᱟᱨ ᱟᱭᱢᱟ ᱠᱚ ᱢᱮᱱᱟᱜ ᱟᱠᱟᱫ ᱜᱮᱭᱟ ᱟᱨ ᱱᱚᱣᱟ ᱠᱚᱫᱚ ᱨᱟᱠᱷᱟ ᱫᱚᱦᱚ ᱦᱚᱸ ᱟᱹᱰᱤ ᱞᱟᱹᱠᱛᱤᱭᱟᱱ ᱠᱟᱱ ᱜᱮᱭᱟ ᱟᱨ ᱡᱩᱫᱤ ᱱᱚᱣᱟ ᱦᱚᱸ ᱵᱟᱢ ᱨᱟᱠᱷᱟ ᱫᱚᱦᱚᱭᱟ ᱮᱱᱠᱷᱟᱱ ᱵᱟᱹᱭ ᱵᱟᱹᱭᱛᱮ ᱢᱤᱫ ᱫᱤᱱ ᱦᱤᱞᱳᱜ ᱜᱮ ᱱᱚᱝᱠᱟ ᱟᱫ ᱦᱚᱸ ᱫᱟᱲᱮᱭᱟᱜᱼᱟ ᱮᱱᱮᱡ ᱥᱮᱨᱮᱧ ᱡᱩᱫᱤ ᱟᱫᱚᱜᱼᱟ ᱤᱱᱟᱹ ᱠᱷᱟᱱ ᱢᱤᱫ ᱫᱤᱱ ᱦᱤᱞᱳᱜ ᱟᱢ ᱦᱚᱸᱢ ᱟᱫ ᱫᱟᱲᱮᱭᱟᱜᱼᱟ ᱚᱱᱟᱛᱮ ᱤᱧ ᱦᱚᱸᱧ ᱢᱮᱱᱟ ᱱᱚᱣᱟ ᱮᱱᱮᱡ ᱥᱮᱨᱮᱧ ᱞᱟᱭᱼᱞᱟᱠᱪᱟᱨ ᱦᱚᱸ ᱟᱹᱰᱤ ᱞᱟᱹᱠᱛᱤᱭᱟᱱ ᱠᱟᱛᱷᱟ ᱠᱟᱱ ᱜᱮᱭᱟ ᱟᱨ ᱫᱚᱦᱚ ᱞᱟᱹᱠᱛᱤ ᱟᱹᱰᱤ ᱡᱟᱹᱨᱩᱨᱤ ᱠᱟᱱᱟ ᱠᱷᱟᱥ ᱠᱟᱨ ᱫᱚ ᱪᱤᱠᱟᱹᱛᱮ ᱟᱵᱚ ᱥᱟᱱᱛᱟᱲ ᱥᱚᱢᱟᱡᱽ ᱨᱮ ᱟᱢᱮᱢ ᱡᱚᱱᱢᱚ ᱠᱚᱜᱼᱟ ᱮᱱᱠᱷᱟᱱ ᱟᱢᱟᱜ ᱮᱱᱮᱡ ᱥᱮᱨᱮᱧ ᱢᱟ ᱛᱟᱦᱮᱱ ᱫᱚᱨᱠᱟᱨᱚᱜ ᱠᱟᱱ ᱜᱮᱭᱟ ᱥᱮ ᱟᱢᱟᱜ ᱮᱱᱮᱡ ᱥᱮᱨᱮᱧ ᱡᱩᱫᱤ ᱵᱟᱝ ᱛᱟᱦᱮᱱᱟ ᱮᱱᱠᱷᱟᱱ ᱫᱚ ᱪᱤᱠᱟ ᱟᱵᱚᱣᱟᱜ ᱱᱚᱣᱟ ᱥᱚᱢᱟᱡᱽ ᱦᱚᱸ ᱵᱟᱧᱪᱟᱣ ᱛᱟᱦᱮᱱᱟ